ᱯᱳᱭᱞᱳ ᱢᱟᱜᱽ ᱛᱮᱥᱟᱨ ᱯᱷᱟᱹᱜᱩᱱ ᱵᱟᱨ ᱜᱮᱞ ᱫᱟᱸᱥᱟᱭ ᱵᱟᱨ ᱜᱮᱞ ᱢᱚᱬᱮ ᱟᱥᱟᱲ ᱵᱟᱨ ᱜᱮᱞ ᱛᱩᱨᱩᱭ ᱥᱚᱦᱨᱟᱭ ᱟᱨᱮ ᱟᱸᱜᱷᱟᱲ ᱢᱚᱬᱮ ᱯᱩᱥ ᱤᱨᱟᱹᱞ ᱡᱷᱮᱸᱴ